ᱱᱚᱣᱟ ᱴᱚᱴᱷᱟᱨᱮ ᱤᱥᱤᱱᱟᱜ ᱱᱚᱝᱠᱟᱱ ᱠᱤᱪᱷᱩ ᱥᱮᱨᱣᱟ ᱞᱮᱠᱟᱱ ᱡᱚᱢᱟᱜ ᱫᱚ ᱦᱩᱭᱩᱜ ᱠᱟᱱᱟ ᱛᱷᱟᱯᱲᱟ ᱯᱤᱴᱷᱟᱹ ᱡᱤᱞ ᱯᱤᱴᱷᱟᱹ ᱰᱩᱢᱵᱩᱜ ᱞᱟᱹᱰᱩ ᱪᱚᱰᱚᱨ ᱯᱤᱴᱷᱟᱹ ᱵᱷᱟᱸᱯᱟᱣ ᱯᱤᱴᱷᱟᱹ ᱟᱨᱦᱚᱸ ᱮᱢᱟᱱ ᱛᱮᱭᱟᱜ ᱠᱚ